ᱯᱷᱩᱴᱵᱚᱞ

ᱛᱟᱦᱮᱸ ᱞᱮᱱᱟ ᱛᱤᱱ ᱜᱚᱴᱟᱝ ᱛᱟᱦᱮᱸ ᱞᱮᱱᱟ ᱮᱱᱮᱡ ᱠᱟᱱ ᱛᱟᱦᱮᱸᱫ ᱞᱮ ᱯᱷᱩᱴᱵᱚᱞ ᱢᱟᱲᱟᱝ ᱡᱮᱦᱮᱛᱩ ᱢᱟᱨᱟᱝ ᱢᱟᱨᱟᱝ ᱯᱷᱤᱞᱰ ᱞᱮ ᱥᱮᱴᱮᱨ ᱞᱮᱱᱟ ᱚᱲᱟᱜ ᱠᱚ ᱛᱟᱦᱮᱸ ᱞᱮᱱᱟ ᱜᱟᱛᱮ ᱠᱚᱲᱟ ᱠᱚ ᱟᱹᱰᱤ ᱥᱮ ᱵᱮᱥ ᱞᱮ ᱠᱷᱮᱞᱮᱫ ᱛᱟᱦᱮᱸᱫ ᱡᱮᱦᱮᱛᱩ ᱞᱮ ᱠᱷᱮᱞ ᱞᱟᱹᱜᱤᱫ ᱯᱩᱨᱟᱹ ᱜᱮᱞᱮ ᱫᱮᱠᱷᱟᱣ ᱞᱮᱜᱼᱟ ᱱᱤᱛᱳᱜ ᱦᱚᱸᱞᱮ ᱫᱮᱠᱷᱟᱣᱮᱫ ᱜᱮᱭᱟ ᱱᱤᱛᱳᱜ ᱦᱚᱸ ᱠᱚᱲᱟ ᱥᱮ ᱡᱚᱴᱟᱣ ᱠᱚᱲᱟ ᱠᱚ ᱠᱷᱮᱞᱮᱫ ᱜᱮᱭᱟᱞᱮ ᱫᱤᱥᱚᱢ ᱦᱚᱲ ᱥᱟᱢᱟᱝ ᱨᱮ ᱫᱮᱠᱷᱟᱣᱮᱫ ᱛᱟᱦᱮᱸᱫ ᱠᱷᱮᱞ ᱪᱟᱹᱞᱩᱣᱠᱟᱫ ᱜᱮᱭᱟᱞᱮ ᱠᱷᱮᱞ ᱫᱮᱠᱷᱟᱣ ᱦᱚᱸ ᱢᱟᱨᱟᱝ ᱢᱟᱨᱟᱝ ᱯᱷᱤᱞᱰ ᱞᱮ ᱥᱮᱴᱮᱨ ᱟᱠᱟᱱᱟ ᱥᱮᱬᱟ ᱥᱮᱬᱟ ᱯᱷᱤᱞᱰ ᱢᱚᱭᱫᱟᱱ ᱞᱮ ᱥᱮᱴᱮᱨ ᱟᱠᱟᱱᱟ ᱠᱷᱮᱞ ᱞᱮ ᱫᱮᱠᱷᱟᱣ ᱟᱠᱟᱫ ᱠᱚᱣᱟ ᱯᱨᱟᱭᱤᱡᱽ ᱦᱚᱸᱞᱮ ᱟᱹᱜᱩᱣ ᱟᱠᱟᱫ ᱜᱮᱭᱟ ᱡᱮᱦᱮᱛᱩ ᱟᱹᱰᱤ ᱠᱷᱮᱞ ᱠᱟᱛᱮᱫ ᱟᱹᱰᱤ ᱵᱮᱥ ᱵᱩᱡᱷᱟᱹᱜ ᱠᱟᱱ ᱛᱟᱦᱮᱸᱫ ᱚᱱᱠᱟ ᱜᱮ ᱱᱤᱛᱳᱜ ᱠᱷᱮᱞ ᱦᱚᱸ ᱪᱟᱹᱞᱩᱣ ᱟᱠᱟᱫ ᱜᱮᱭᱟᱞᱮ ᱛᱮᱦᱮᱧ ᱜᱟᱯᱟ ᱦᱚᱸ ᱡᱮᱦᱮᱛᱩ ᱛᱮᱦᱮᱧ ᱜᱟᱯᱟ ᱪᱟᱹᱞᱩ ᱟᱠᱟᱱ ᱜᱮᱭᱟ ᱠᱷᱮᱞ ᱢᱟᱱᱮ ᱨᱟᱹᱥᱠᱟᱹ ᱵᱩᱡᱷᱟᱹᱜ ᱠᱟᱱᱟ ᱠᱷᱮᱞ ᱞᱟᱹᱜᱤᱫ ᱛᱮ ᱛᱮᱦᱮᱧ ᱜᱟᱯᱟ ᱦᱚᱸ ᱪᱟᱹᱞᱩᱣᱟᱠᱟᱱ ᱜᱮᱭᱟ ᱟᱨ ᱥᱮᱬᱟ ᱥᱮᱬᱟ ᱢᱚᱭᱫᱟᱱ ᱞᱮ ᱥᱮᱴᱮᱨᱚᱜ ᱠᱟᱱ ᱜᱮᱭᱟ ᱦᱚᱲᱢᱚ ᱠᱚ ᱴᱷᱤᱠ ᱠᱷᱮᱞ ᱵᱟᱲᱟᱭ ᱠᱷᱟᱱ ᱴᱷᱤᱠ ᱫᱷᱟᱨᱟ ᱵᱩᱡᱷᱟᱹᱜ ᱠᱟᱱᱟ ᱪᱤᱠᱟᱹᱛᱮ ᱛᱚ ᱠᱷᱮᱞ ᱞᱮᱠᱷᱟᱱ ᱦᱚᱲᱢᱚ ᱠᱚ ᱨᱟᱸᱡᱟᱣ ᱫᱷᱟᱨᱟ ᱵᱩᱡᱷᱟᱹᱜᱼᱟ ᱞᱟᱸᱜᱟ ᱠᱚ ᱵᱟᱝ ᱵᱩᱡᱷᱟᱹᱜᱼᱟ ᱦᱚᱲᱢᱚ ᱠᱚ ᱮᱠᱥᱟᱨᱥᱟᱭᱤᱡᱽ ᱵᱟᱲᱟᱭ ᱠᱷᱟᱱ ᱴᱷᱤᱠ ᱫᱷᱟᱨᱟ ᱵᱩᱡᱷᱟᱹᱜ ᱠᱟᱱᱟ ᱢᱟᱨᱟᱝ ᱢᱟᱨᱟᱝ ᱢᱚᱭᱫᱟᱱ ᱠᱚ ᱱᱤᱛᱳᱜ ᱟᱨ ᱚᱱᱠᱟᱜᱮ ᱠᱷᱮᱞ ᱞᱮᱠᱷᱟᱱ ᱢᱟ ᱡᱟᱦᱟᱸᱭ ᱡᱚᱴᱟᱣ ᱠᱚᱲᱟ ᱠᱚ ᱢᱮᱱᱟᱜ ᱠᱚᱣᱟ ᱨᱟᱹᱥᱠᱟᱹ ᱟᱹᱰᱤ ᱠᱷᱩᱵᱽ ᱨᱟᱹᱥᱠᱟᱹ ᱵᱩᱡᱷᱟᱹᱜᱼᱟ ᱠᱷᱮᱞ ᱵᱟᱲᱟ ᱞᱮᱠᱷᱟᱱ ᱛᱚ ᱜᱟᱛᱮ ᱠᱚᱲᱟ ᱢᱮᱱᱟᱜ ᱠᱚᱣᱟ ᱛᱮᱦᱮᱧ ᱜᱟᱯᱟ ᱦᱚᱸᱠᱚ ᱦᱚᱦᱚ ᱦᱚᱦᱚᱭᱮᱫ ᱜᱮᱭᱟ ᱪᱟᱞᱟᱣ ᱦᱩᱭᱩᱜ ᱠᱟᱱ ᱜᱮᱭᱟ ᱥᱮᱬᱟ ᱥᱮᱬᱟ ᱥᱴᱮᱰᱤᱭᱟᱢ ᱠᱚ ᱠᱷᱮᱞ ᱦᱩᱭ ᱟᱠᱟᱱᱟ ᱥᱮᱬᱟ ᱥᱮᱬᱟ ᱢᱚᱭᱫᱟᱱ ᱨᱮᱦᱚᱸ ᱥᱮᱴᱮᱨ ᱦᱩᱭᱩᱜ ᱠᱟᱱᱟ ᱚᱱᱠᱟ ᱜᱮ ᱠᱷᱮᱞ ᱢᱟᱱᱮ ᱟᱹᱰᱤ ᱚᱡᱚᱥᱨᱚᱜᱮ ᱠᱷᱮᱞ ᱦᱩᱭᱩᱜ ᱠᱟᱱᱟ ᱠᱮᱱᱫᱨᱚ ᱦᱤᱥᱟᱹᱵᱽ ᱛᱮ ᱠᱮᱱᱫᱨᱚ ᱠᱮᱱᱫᱨᱚ ᱠᱷᱚᱱ ᱠᱚ ᱤᱫᱤᱭᱮᱫ ᱞᱮᱭᱟ ᱡᱮᱦᱮᱛᱩ ᱠᱩᱥᱤᱭᱟᱜ ᱠᱟᱱᱟᱢ ᱠᱷᱮᱞ ᱠᱮᱱᱫᱨᱚ ᱠᱷᱚᱱ ᱠᱮᱱᱫᱨᱚ ᱛᱮᱠᱚ ᱤᱫᱤᱭᱮᱫ ᱞᱮᱭᱟ ᱡᱷᱚᱛᱚ ᱢᱮᱱᱮᱡᱟᱨ ᱛᱟᱞᱮᱭᱚᱜ ᱠᱟᱱᱟᱭ ᱠᱷᱟᱱ ᱩᱱᱤ ᱦᱚᱸᱭ ᱤᱫᱤᱭᱮᱫ ᱞᱮᱭᱟ ᱱᱤᱛᱳᱜ ᱡᱷᱚᱛᱚ ᱟᱞᱮ ᱡᱚᱴᱟᱣ ᱠᱚᱲᱟ ᱜᱟᱛᱮ ᱠᱚᱲᱟ ᱡᱷᱚᱛᱚ ᱜᱮᱞᱮ ᱪᱟᱞᱟᱜ ᱠᱟᱱᱟ ᱠᱷᱮᱞ ᱟᱹᱰᱤ ᱵᱮᱥᱞᱮ ᱠᱷᱮᱞᱮᱜᱼᱟ ᱟᱵᱚᱥᱥᱚ ᱠᱷᱮᱞ ᱫᱚ ᱠᱷᱩᱵᱽ ᱪᱮᱦᱨᱟ ᱪᱟᱹᱞᱩᱣ ᱟᱠᱟᱱᱟ ᱟᱨ ᱚᱱᱠᱟᱜᱮ ᱠᱷᱮᱞ ᱪᱟᱹᱞᱩᱜ ᱢᱟ ᱱᱤᱛᱳᱜ ᱫᱚ ᱟᱨ ᱚᱱᱟ ᱠᱷᱮᱞ ᱦᱚᱸ ᱜᱟᱛᱮ ᱠᱚᱲᱟ ᱥᱟᱞᱟᱜ ᱢᱟ ᱟᱹᱰᱤ ᱢᱚᱡᱟ ᱵᱩᱡᱷᱟᱹᱜᱼᱟ ᱟᱨ ᱢᱟᱨᱟᱝ ᱢᱟᱨᱟᱝ ᱫᱤᱥᱚᱢ ᱦᱚᱲ ᱠᱚ ᱧᱮᱞ ᱢᱮᱭᱟ ᱵᱚᱪᱷᱚᱨ ᱟᱹᱰᱤ ᱱᱟᱯᱟᱭ ᱟᱹᱰᱤ ᱪᱮᱦᱨᱟ ᱵᱩᱡᱷᱟᱹᱜ ᱠᱟᱱᱟ ᱠᱷᱮᱞ ᱞᱟᱹᱜᱤᱫ ᱡᱚᱴᱟᱣ ᱠᱚᱲᱟ ᱡᱷᱚᱛᱚ ᱠᱚ ᱢᱮᱱ ᱫᱟ ᱠᱷᱮᱞ ᱜᱮᱭᱟ ᱵᱚᱱ ᱢᱮᱱᱛᱮ ᱠᱷᱮᱞ ᱚᱱᱟ ᱠᱷᱟᱹᱛᱤᱨ ᱵᱟᱞᱮ ᱵᱚᱱᱫᱚᱭᱮᱜᱼᱟ ᱠᱷᱮᱞ ᱫᱚ ᱪᱟᱹᱞᱩᱣ ᱟᱠᱟᱱ ᱜᱮᱭᱟ